ᱚᱠᱛᱚ ᱥᱟᱶ ᱥᱟᱶᱛᱮ ᱰᱮᱞᱤ ᱡᱚᱜᱟᱡᱳᱜᱽ ᱨᱮᱱᱟᱜ ᱵᱮᱵᱚᱥᱛᱷᱟ ᱚᱠᱟ ᱞᱮᱠᱟ ᱟᱹᱨᱩ ᱯᱷᱮᱨᱟᱣ ᱟᱠᱟᱱᱟ ᱱᱟᱜᱟᱜ ᱫᱚ ᱦᱩᱭᱩᱜ ᱠᱟᱱᱟ ᱦᱩᱭᱩᱜ ᱠᱟᱱᱟ ᱥᱢᱟᱨᱴ ᱯᱷᱳᱱ ᱦᱮᱡ ᱟᱠᱟᱱᱟ ᱥᱢᱟᱨᱴ ᱯᱷᱳᱱ ᱦᱮᱡ ᱠᱟᱛᱮᱜ ᱡᱟᱦᱟᱸ ᱨᱮᱜᱮ ᱡᱟᱦᱟᱸ ᱨᱮᱜᱮ ᱚᱲᱟᱜ ᱨᱮᱱᱟᱜ ᱡᱟᱦᱟᱸ ᱡᱟᱭᱜᱟ ᱨᱮᱜᱮᱢ ᱛᱟᱦᱮᱱᱟ ᱚᱸᱰᱮᱜᱮ ᱱᱮᱴ ᱳᱣᱟᱨᱠ ᱴᱷᱤᱠ ᱴᱷᱟᱠᱮ ᱧᱟᱢᱟᱭ ᱟᱨ ᱚᱱᱟ ᱠᱷᱟᱹᱛᱤᱨᱛᱮ ᱡᱳᱜᱟᱡᱳᱜᱽ ᱨᱮᱱᱟᱜ ᱵᱮᱵᱚᱥᱛᱷᱟ ᱟᱹᱰᱤᱜᱮ ᱥᱩᱵᱤᱫᱷᱟ ᱟᱠᱟᱱᱟ ᱟᱨ ᱱᱚᱣᱟ ᱠᱚᱛᱮ ᱱᱚᱣᱟ ᱥᱢᱟᱨᱴ ᱯᱷᱳᱱ ᱦᱮᱡ ᱠᱟᱛᱮᱜ ᱫᱚ ᱚᱲᱟᱜ ᱠᱷᱚᱱᱟᱜ ᱜᱮᱢ ᱯᱟᱲᱦᱟᱣ ᱫᱟᱲᱮᱭᱟᱜᱼᱟ ᱤᱥᱠᱩᱞ ᱠᱚᱞᱮᱡᱽ ᱪᱟᱞᱟᱣ ᱵᱟᱝ ᱦᱩᱭᱩᱜᱼᱟ ᱴᱮᱠᱱᱳᱞᱚᱡᱤ ᱨᱮᱱᱟᱜ ᱱᱩᱱᱟᱹᱜ ᱵᱷᱟᱜᱮ ᱥᱩᱼᱵᱮᱵᱚᱥᱛᱷᱟ ᱦᱮᱡ ᱟᱠᱟᱱᱟ